ᱫᱟᱜ ᱨᱮ ᱜᱩᱨᱤᱡ ᱢᱮᱥᱟ ᱠᱟᱛᱮ ᱵᱚᱞᱚᱱ ᱫᱩᱣᱟᱹᱨ ᱨᱮ ᱜᱩᱨᱤᱡ ᱯᱷᱟᱨᱪᱟ ᱭᱟᱵᱚᱱ ᱚᱱᱟ ᱛᱟᱭ ᱚᱱᱟᱨᱮ ᱟᱹᱰᱤ ᱢᱟᱨᱟᱝ ᱡᱩᱠᱛᱤ ᱢᱮᱱᱟᱜ ᱟᱠᱟᱫᱟ ᱠᱟᱨᱚᱱ ᱟᱛᱳ ᱫᱤᱥᱚᱢᱨᱮᱱ ᱦᱚᱲ ᱵᱤᱥᱤᱨ ᱵᱷᱟᱜᱽ ᱜᱮ ᱮᱠᱷᱮᱱ ᱡᱟᱸᱜᱟᱛᱮ ᱫᱟᱜ ᱥᱮᱡ ᱡᱚᱝ ᱠᱚ ᱪᱟᱞᱟᱜᱼᱟ ᱛᱟᱞᱚᱦᱮ ᱚᱱᱟ ᱫᱟᱜ ᱥᱮᱡ ᱡᱚᱝ ᱠᱚ ᱪᱟᱞᱟᱜᱼᱟ ᱠᱟᱹᱡ ᱠᱟᱹᱡ ᱯᱟᱴᱣᱟ ᱠᱚᱠᱚ ᱵᱚᱞᱚᱱᱟ ᱡᱟᱸᱜᱟ ᱥᱮᱡᱛᱮ ᱩᱱᱠᱩ ᱫᱚ ᱵᱟᱝ ᱠᱚ ᱧᱮᱞᱧᱟᱢᱚᱜᱼᱟ ᱚᱱᱠᱟᱱ ᱡᱚᱱᱛᱨᱚ ᱪᱷᱟᱲᱟ ᱚᱱᱟᱛᱮ ᱡᱚᱱᱛᱨᱚ ᱛᱮᱠᱚ ᱧᱮᱧᱟᱢᱚᱜᱼᱟ ᱩᱱᱠᱩ ᱚᱱᱮ ᱡᱟᱦᱟᱸ ᱜᱩᱨᱤᱡ ᱫᱟᱜ ᱞᱮᱣᱦᱟ ᱠᱟᱛᱮ ᱡᱟᱦᱟᱸ ᱯᱷᱟᱨᱪᱟ ᱟᱠᱟᱱᱟ ᱚᱱᱟᱨᱮ ᱞᱮᱵᱮᱫ ᱞᱮᱱ ᱠᱷᱟᱱ ᱩᱱᱠᱩ ᱠᱚ ᱱᱚᱥᱴᱚᱜᱼᱟ ᱛᱚ ᱦᱚᱲᱢᱚ ᱠᱚ ᱵᱟᱭ ᱠᱷᱩᱛᱤᱭᱟ ᱛᱟ ᱪᱷᱟᱲᱟ ᱡᱟᱦᱟᱸ ᱨᱮ ᱨᱩᱜᱤ ᱠᱚ ᱛᱟᱦᱮᱸᱱᱟ ᱡᱟᱦᱟᱸ ᱨᱮ ᱥᱤᱬᱤᱡ ᱠᱚᱠᱚ ᱛᱟᱦᱮᱱᱟ ᱜᱚᱡ ᱚᱲᱟᱜ ᱠᱚᱨᱮ ᱪᱷᱩᱛ ᱵᱩᱠᱩᱛ ᱚᱲᱟᱜ ᱠᱚᱨᱮ ᱵᱚᱱ ᱜᱩᱨᱤᱡᱟᱜᱼᱟ ᱚᱱᱟ ᱜᱩᱨᱤᱡ ᱨᱮᱱᱟᱜ ᱠᱟᱨᱚᱱ ᱦᱩᱭᱩᱜ ᱠᱟᱱᱟ ᱡᱟᱦᱟᱸ ᱛᱤᱱᱟᱹᱜ ᱡᱤᱵᱟᱱᱩ ᱠᱚᱠᱚ ᱛᱟᱦᱮᱱᱟ ᱚᱱᱟ ᱜᱩᱨᱤᱡ ᱛᱮᱜᱮ ᱩᱱᱠᱩ ᱡᱤᱵᱟᱱᱩ ᱠᱚ ᱱᱚᱥᱴᱚᱜᱼᱟ ᱚᱱᱟ ᱠᱷᱟᱹᱛᱤᱨ ᱛᱮ ᱚᱱᱟ ᱫᱟᱜ ᱨᱮ ᱜᱩᱨᱤᱡ ᱢᱮᱥᱟ ᱠᱟᱛᱮ ᱵᱚᱞᱚᱱ ᱫᱩᱣᱟᱹᱨ ᱥᱮ ᱚᱲᱟᱜ ᱠᱚᱵᱚᱱ ᱜᱩᱨᱤᱡ ᱯᱷᱟᱨᱪᱟ ᱩᱰᱩᱝᱼᱟ